ᱦᱮᱸ ᱤᱧ ᱵᱚᱞᱤᱩᱰ ᱟᱨ ᱴᱚᱞᱤᱩᱰ ᱨᱮᱭᱟᱜ ᱨᱮᱫᱚ ᱵᱚᱱ ᱢᱟᱨᱟᱝ ᱯᱷᱮᱥᱮᱱ ᱢᱮᱱᱛᱤᱧ ᱮᱥᱮᱨ ᱟᱠᱟᱫᱟ ᱪᱮᱫᱟᱜ ᱠᱤ ᱱᱩᱠᱩᱣᱟᱜ ᱠᱤᱪᱨᱤᱪ ᱠᱤᱪᱨᱤᱡᱽ ᱠᱚᱫᱚ ᱢᱟᱱᱮ ᱟᱹᱛᱩ ᱴᱚᱞᱟ ᱠᱚᱨᱮ ᱫᱚ ᱵᱟᱝ ᱧᱮᱞ ᱧᱟᱢᱚᱜ ᱛᱟᱦᱮᱸᱱᱟ ᱵᱟᱡᱟᱨ ᱫᱤᱥᱚᱢ ᱠᱚᱨᱮᱜᱮ ᱧᱮᱞ ᱧᱟᱢᱚᱜ ᱛᱟᱦᱮᱸᱱᱟ ᱦᱮᱸ ᱞᱟᱹᱴᱩ ᱞᱟᱹᱴᱩ ᱥᱚᱦᱚᱨ ᱠᱚᱨᱮ

ᱱᱩᱠᱩᱣᱟᱜ ᱪᱷᱩᱨᱤᱛ ᱠᱚ ᱧᱮᱞ ᱞᱮᱠᱷᱟᱱ ᱧᱮᱞᱚᱜᱼᱟ ᱡᱮ ᱚᱠᱚᱭ ᱠᱚᱫᱚ ᱥᱤᱝᱜᱟᱨ ᱢᱤᱭᱩᱡᱤᱠ ᱞᱤᱨᱤᱥ ᱞᱮᱵᱷᱮᱞ ᱚᱱᱟ ᱞᱮᱵᱷᱮᱞ ᱨᱮᱠᱚᱨᱰ ᱨᱤᱱᱤᱡ ᱟᱨ ᱵᱷᱤᱰᱭᱳ ᱤᱭᱟᱹ ᱨᱮᱠᱚ ᱛᱟᱦᱮᱸᱱᱟ ᱵᱷᱤᱰᱭᱳ ᱠᱨᱤᱰᱤᱴ ᱨᱮᱠᱚ ᱛᱟᱦᱮᱸᱱᱟ ᱯᱨᱚᱰᱤᱭᱩᱥᱟᱨ ᱰᱟᱭᱨᱮᱠᱴᱟᱨ ᱠᱨᱳᱭᱳᱜᱨᱟᱯᱷᱤ ᱯᱷᱤᱭᱩᱪᱟᱨᱤᱝ ᱰᱤᱭᱳᱯᱤᱢ ᱮᱥᱤᱥᱴᱮᱱᱴ ᱰᱤᱭᱳᱯᱤᱢ ᱮᱥᱤᱥᱴᱮᱱᱴ ᱡᱤᱭᱳᱜᱨᱟᱯᱷᱤ ᱢᱮᱠᱟᱣ ᱟᱨ ᱠᱟᱥᱴᱚᱢᱤᱭᱩᱠ ᱮᱰᱤᱴ ᱦᱚᱲ ᱠᱚ ᱛᱟᱦᱮᱸᱱᱟ ᱯᱨᱚᱰᱟᱠᱥᱮᱱ ᱛᱟᱭᱚᱢ ᱛᱮᱠᱚ ᱛᱟᱦᱮᱸᱱᱟ ᱢᱟᱱᱮ ᱩᱱᱠᱩᱣᱟᱜ ᱯᱨᱚᱰᱟᱠᱥᱮᱱ ᱤᱥᱴᱩᱰᱤᱭᱳ ᱟᱨ ᱵᱷᱤᱰᱤᱭᱳ ᱵᱤᱰᱤᱭᱳ ᱢᱮᱠᱟᱨᱥ ᱨᱮᱱ ᱦᱚᱲᱠᱚ ᱛᱟᱦᱮᱸᱱᱟ ᱟᱨ ᱚᱱᱟ ᱢᱤᱫᱴᱟᱝ ᱠᱷᱚᱱ ᱢᱤᱫᱴᱟᱝ ᱤᱧᱟᱹᱜ ᱠᱩᱨᱩᱢᱩᱴᱩ ᱟᱠᱟᱫᱤᱧ ᱱᱚᱶᱟ ᱫᱚ ᱦᱩᱭᱩᱜ ᱠᱟᱱᱟ ᱡᱮ ᱱᱚᱶᱟ ᱫᱚ ᱟᱵᱚᱣᱟᱜ ᱥᱟᱱᱛᱟᱲᱨᱮ ᱦᱮᱡ ᱞᱮᱠᱷᱟᱱ ᱵᱷᱟᱜᱤ ᱦᱩᱭᱩᱜᱼᱟ ᱡᱮᱢᱚᱱ ᱟᱵᱚ ᱟᱵᱚᱣᱟᱜ ᱦᱚᱨᱚᱜ ᱵᱟᱸᱫᱮ ᱥᱟᱹᱲᱤ ᱠᱚᱨᱮᱱᱟᱜ ᱮᱛᱚᱦᱚᱵ ᱠᱟᱛᱮᱫ ᱯᱟᱧᱪᱤ ᱯᱷᱟᱱ ᱢᱟᱱᱮ ᱟᱵᱚᱣᱟᱜ ᱵᱷᱟᱜᱤ ᱟᱨᱠᱤ ᱵᱷᱟᱜᱤ ᱵᱩᱡᱷᱟᱹᱜᱼᱟ ᱟᱵᱚ ᱚᱸᱰᱮ ᱠᱷᱚᱱ ᱵᱚᱱ ᱤᱭᱟᱹ ᱩᱱᱠᱩᱣᱟᱜ ᱠᱷᱚᱱ ᱵᱚᱱ ᱠᱚᱱᱵᱷᱟᱴ ᱟᱠᱟᱫᱟ ᱟᱵᱚᱣᱟᱜ ᱥᱚᱢᱟᱡᱨᱮ ᱟᱵᱚ ᱦᱚᱸ ᱢᱟᱱᱮ ᱟᱵᱚᱣᱟᱜ ᱢᱟᱱᱮ ᱟᱵᱚᱣᱟᱜ ᱵᱷᱤᱰᱭᱳ ᱠᱚᱦᱚᱸ ᱡᱮᱢᱚᱱ ᱟᱵᱚᱣᱟᱜ ᱥᱟᱱᱛᱟᱲ ᱨᱮᱱᱟᱜ ᱡᱚᱛᱚ ᱢᱟᱱᱮ ᱟᱵᱚᱣᱟᱜ ᱦᱚᱨᱚᱜ ᱵᱟᱸᱫᱮᱛᱮ ᱴᱷᱤᱠ ᱧᱮᱞᱚᱜᱼᱟ